ᱤᱧᱟᱹᱜ ᱴᱚᱴᱷᱟ ᱨᱮ ᱥᱮ ᱟᱛᱳ ᱤᱫᱤ ᱠᱟᱛᱮ ᱢᱤᱫᱴᱟᱝ ᱜᱷᱚᱴᱚᱱ ᱜᱮ ᱠᱟᱱᱟ ᱡᱟᱦᱟᱸ ᱫᱚᱹᱧ ᱟᱸᱡᱚᱢ ᱟᱠᱟᱫᱟ ᱞᱟᱦᱟᱛᱮ ᱨᱮᱱ ᱦᱚᱲ ᱠᱚ ᱴᱷᱮᱱ ᱢᱮᱱ ᱫᱚ ᱯᱩᱨᱩᱫᱷᱩᱞ ᱠᱚᱴᱷᱮᱱ ᱟᱞᱮ ᱟᱛᱳ ᱨᱮ ᱢᱤᱫᱴᱟᱝ ᱨᱟᱺᱰᱤ ᱵᱩᱰᱷᱤ ᱩᱱᱤ ᱨᱮᱱ ᱫᱚ ᱜᱤᱫᱟᱹᱨ ᱯᱤᱫᱟᱹᱨ ᱡᱟᱶᱟᱭ ᱪᱤᱞᱤ ᱜᱮ ᱵᱟᱹᱱᱩᱜ ᱠᱚ ᱛᱟᱭᱟ ᱟᱨ ᱟᱹᱰᱤ ᱨᱮᱸᱜᱮᱡ ᱜᱮᱭᱟᱭ ᱩᱱᱤᱭᱟᱜ ᱫᱚ ᱦᱟᱥᱟ ᱠᱩᱢᱵᱟᱹ ᱚᱲᱟᱜ ᱠᱟᱱ ᱛᱟᱭᱟ ᱪᱮᱛᱟᱱ ᱨᱮᱫᱚ ᱵᱩᱥᱩᱵ ᱛᱮ ᱫᱟᱞᱚᱵᱽ ᱦᱮᱱᱟᱜ ᱟᱠᱟᱫᱟ ᱚᱱᱟ ᱵᱩᱥᱩᱵ ᱫᱚ ᱥᱮᱭᱟᱣ ᱟᱠᱟᱱᱟ ᱚᱲᱟᱜ ᱨᱮ ᱫᱟᱜ ᱡᱚᱨᱚᱜ ᱠᱟᱱᱟ ᱱᱚᱝᱠᱟ ᱞᱮᱠᱟᱛᱮ ᱢᱚᱱᱤᱥ ᱠᱚ ᱟᱛᱳ ᱠᱚᱨᱮ ᱯᱟᱸᱡᱟ ᱵᱟᱲᱟ ᱠᱮᱫ ᱠᱚᱠᱷᱟᱱ ᱵᱟᱭ ᱧᱟᱢ ᱞᱮᱫ ᱠᱚᱣᱟ ᱟᱫᱚ ᱠᱷᱟᱱ ᱫᱚ ᱩᱱᱤ ᱵᱩᱰᱷᱤ ᱫᱚ ᱢᱚᱬᱮ ᱦᱚᱲ ᱮ ᱡᱟᱣᱨᱟ ᱠᱮᱫ ᱠᱚᱣᱟᱭ ᱟᱨ ᱮ ᱢᱮᱛᱟᱜ ᱠᱚᱣᱟᱭ ᱡᱮ ᱤᱧ ᱫᱚᱹᱧ ᱪᱮᱠᱟᱭᱟ ᱫᱟᱜ ᱡᱚᱨᱚᱣᱟᱧ ᱠᱟᱱᱟ ᱢᱚᱱᱤᱥ ᱠᱚᱦᱚᱸ ᱵᱟᱹᱧ ᱧᱟᱢᱮᱫ ᱠᱚᱣᱟ ᱫᱟᱵ ᱠᱟᱹᱛᱤᱧ ᱯᱮ ᱟᱨ ᱵᱟᱝᱠᱷᱟᱱ ᱤᱧ ᱜᱮ ᱨᱟᱠᱟᱵᱼᱟ ᱥᱟᱹᱲᱤᱢ ᱟᱵᱚ ᱡᱮᱦᱮᱛᱩ ᱟᱵᱚ ᱥᱟᱱᱛᱟᱲ ᱥᱟᱶᱛᱟ ᱨᱮᱫᱚ ᱠᱩᱲᱤ ᱜᱤᱫᱟᱹᱨᱚ ᱥᱮ ᱛᱤᱨᱞᱟᱹ ᱫᱚ ᱥᱟᱹᱲᱤᱢ ᱫᱮᱡᱚᱜ ᱫᱚ ᱢᱟᱱᱟ ᱜᱮᱭᱟ ᱚᱱᱟ ᱠᱷᱟᱹᱛᱤᱨ ᱛᱮ ᱚᱢᱱᱤ ᱛᱮᱜᱮ ᱢᱤᱛ ᱠᱚᱱᱚ ᱠᱟᱹᱣᱰᱤ ᱵᱟᱝ ᱦᱟᱛᱟᱣ ᱠᱟᱛᱮᱜ ᱟᱞᱮ ᱟᱛᱳ ᱨᱮᱱ ᱦᱚᱲ ᱩᱱᱤᱭᱟᱜ ᱥᱟᱹᱲᱤᱢ ᱠᱚ ᱫᱟᱵ ᱞᱮᱫᱟ ᱱᱚᱝᱠᱟ ᱜᱮ ᱱᱚᱝᱠᱟᱱᱟᱜ ᱠᱤᱪᱷᱩ ᱜᱮᱧ ᱟᱸᱡᱚᱢ ᱟᱠᱟᱫᱟ ᱥᱮ ᱱᱚᱣᱟ ᱜᱮ ᱥᱟᱹᱨᱤ ᱠᱟᱱᱟ